ᱜᱟᱶᱛᱟ ᱨᱮ ᱟᱛᱳ ᱨᱮᱱ ᱦᱚᱲ ᱠᱚᱣᱟᱜ ᱢᱚᱛᱟ ᱢᱚᱛ ᱫᱚ ᱟᱹᱰᱤ ᱵᱷᱟᱜᱮ ᱜᱮ ᱢᱮᱱᱟᱜᱼᱟ ᱡᱟᱦᱟᱱᱟᱜ ᱠᱷᱮᱞᱳᱰ ᱵᱟ ᱮᱥᱯᱳᱴ ᱵᱟᱠᱷᱟᱡ ᱡᱟᱦᱟᱸ ᱱᱟᱜ ᱜᱮᱢ ᱦᱩᱭ ᱞᱮᱱ ᱠᱷᱟᱱ ᱟᱭᱢᱟ ᱟᱛᱳ ᱨᱮ ᱦᱚᱲ ᱧᱮᱞ ᱞᱟᱹᱜᱤᱫ ᱠᱚ ᱦᱟᱹᱡᱩᱜᱼᱟ ᱟᱵᱟᱨ ᱟᱭᱢᱟ ᱟᱛᱳ ᱨᱮᱱ ᱦᱚᱲ ᱚᱝᱥᱚ ᱜᱨᱚᱦᱚᱱᱟᱠᱚ ᱜᱟᱹᱛᱮᱜ ᱟᱠᱚ ᱯᱨᱟᱭᱤᱡᱽ ᱠᱚ ᱧᱮᱞᱟ ᱟᱵᱟᱨ ᱯᱨᱟᱭᱤᱡᱽ ᱫᱟᱲᱮᱭᱟᱜᱼ ᱟ ᱠᱚ ᱦᱟᱛᱟᱣ ᱟᱠᱚ ᱟᱹᱰᱤ ᱥᱟᱯᱳᱴ ᱢᱮᱱᱟᱜᱼᱟ ᱟᱛᱳ ᱠᱚᱨᱮ ᱜᱟᱛᱮᱜ ᱨᱮᱭᱟᱜ ᱫᱚ ᱵᱤᱥᱤᱨ ᱵᱷᱟᱜ ᱥᱟᱯᱳᱴ ᱯᱷᱩᱴᱵᱚᱞ ᱨᱮ ᱢᱮᱱᱟᱜᱼᱟ ᱟᱭ ᱟᱭᱢᱟ ᱡᱟᱭᱜᱟ ᱨᱮ ᱯᱷᱩᱴᱵᱚᱞ ᱜᱟᱛᱮᱜ ᱠᱚ ᱟᱲᱟᱠ ᱜᱮᱭᱟ ᱟᱛᱳ ᱠᱚᱨᱮ ᱥᱟᱯᱳᱴ ᱠᱚ ᱮᱢᱟ ᱡᱟᱛᱮ ᱵᱟᱨᱟ ᱴᱤᱢ ᱧᱮᱞ ᱫᱟᱲᱮᱜ ᱜᱟᱛᱮᱜ ᱨᱮ ᱯᱨᱟᱭᱤᱡᱽ ᱦᱚᱸ ᱵᱷᱟᱜᱮ ᱠᱚ ᱫᱚᱦᱚᱭᱟ